ᱦᱮᱸ ᱢᱮᱱᱮᱫᱟᱞᱤᱧ ᱜᱚᱝᱠᱮ ᱟᱹᱵᱤᱱ ᱚᱱᱟ ᱯᱩᱨᱩ ᱯᱩᱨᱩᱞᱤᱭᱟᱹ ᱦᱚᱱᱚᱛ ᱨᱮᱭᱟᱝ ᱥᱟᱱᱛᱟᱲᱤ ᱛᱮ ᱯᱟᱲᱦᱟᱜ ᱡᱟᱦᱟᱸ ᱦᱩᱭᱩᱜ ᱠᱟᱱᱟ ᱚᱱᱟ ᱫᱚ ᱪᱮᱫ ᱞᱮᱠᱟ ᱟᱹᱞᱤᱧ ᱟᱵᱮᱱ ᱴᱷᱮᱱ ᱵᱟᱲᱟᱭ ᱥᱟᱱᱟᱭᱮᱫ ᱞᱤᱧᱟᱹ ᱦᱮᱸ ᱟᱪᱪᱷᱟ ᱦᱮᱸ ᱦᱮᱸ ᱟᱪᱪᱷᱟ ᱪᱷᱟ ᱪᱷᱟ ᱪᱷᱟ ᱦᱮᱸ ᱦᱮᱸ ᱦᱮᱸ

ᱟᱪᱪᱷᱟ ᱪᱷᱟ ᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ

ᱦᱮᱸ ᱦᱮᱸ

ᱟᱪᱪᱷᱟ ᱟᱪᱷᱟ ᱛᱟᱦᱮᱸ ᱠᱟᱱᱟ ᱦᱮᱸ ᱟᱪᱪᱷᱟ

ᱟᱪᱪᱷᱟ ᱦᱮᱸ ᱦᱮᱸ ᱦᱮᱸ ᱜᱟᱱᱚᱜ ᱠᱟᱱᱟ ᱟᱪᱪᱷᱟ ᱦᱮᱸ

ᱟᱪᱪᱷᱟ

ᱦᱮᱸ ᱦᱮᱸ ᱦᱮᱸ ᱦᱮᱸ ᱟᱫᱚ ᱜᱚᱝᱠᱮ ᱟᱹᱰᱤ ᱫᱟᱢᱟᱱᱼᱫᱟᱢᱟᱱ ᱠᱟᱛᱷᱟ ᱵᱮᱱ ᱞᱟᱹᱭᱠᱮᱫᱟ ᱟᱫᱚ ᱟᱵᱮᱱ ᱟᱹᱰᱤ ᱵᱷᱟᱹᱜᱤ ᱟᱹᱞᱤᱧ ᱯᱟᱦᱟᱴᱟ ᱥᱮᱫ ᱠᱷᱚᱱ ᱥᱟᱨᱦᱟᱣ ᱱᱚᱝᱠᱟ ᱜᱮ ᱟᱹᱞᱤᱧ ᱦᱚᱞᱤᱧ ᱟᱥᱚᱜᱼᱟ ᱱᱚᱣᱟ ᱠᱚᱫᱚ ᱦᱳᱭᱛᱳ ᱟᱹᱞᱤᱧᱟᱜ ᱦᱚᱸ ᱵᱟᱰᱟᱭ ᱵᱟᱝ ᱛᱟᱦᱮᱸ ᱞᱮᱱᱟ ᱱᱩᱱᱟᱹᱜ ᱜᱟᱱ ᱫᱚ ᱛᱳ ᱡᱟᱠ ᱱᱤᱛᱳᱜ ᱫᱚ ᱵᱟᱰᱟᱭ ᱠᱮᱫᱟᱞᱤᱧ ᱟᱹᱰᱤ ᱵᱷᱟᱹᱜᱤ ᱱᱚᱣᱟ ᱜᱮ ᱦᱚᱡᱟᱨ ᱦᱮᱸ ᱦᱮᱸ ᱟᱪᱪᱷᱟ ᱪᱷᱟ ᱪᱷᱟ ᱪᱷᱟ ᱟᱪᱪᱷᱟ ᱪᱷᱟ ᱦᱮᱸ ᱛᱳ ᱢᱟ ᱡᱚᱦᱟᱨ ᱜᱮ ᱦᱮᱸ ᱡᱚᱦᱟᱨ ᱜᱮ